ᱪᱟᱹᱥᱤ ᱠᱚ ᱟᱹᱰᱤ ᱞᱮᱠᱟᱛᱮ ᱡᱤᱭᱟᱹᱞᱤ ᱠᱚᱣᱟᱜ ᱚᱡᱽᱨᱟ ᱵᱚᱱᱫᱮᱡᱽ ᱠᱟᱛᱮ ᱫᱚᱦᱚ ᱨᱮᱱᱟᱜ ᱵᱮᱵᱚᱥᱛᱷᱟ ᱠᱚ ᱫᱚᱦᱚ ᱟᱠᱟᱫᱟ ᱫᱤᱨᱜᱷᱚ ᱫᱤᱱ ᱫᱷᱚᱨᱮ ᱜᱮ ᱟᱵᱚ ᱵᱚᱱ ᱵᱟᱲᱟᱭᱟ ᱢᱟᱱᱮ ᱰᱟᱝᱨᱟ ᱜᱟᱹᱭ ᱠᱚᱣᱟᱜ ᱡᱟᱦᱟᱸ ᱜᱩᱨᱤᱡ ᱚᱱᱟ ᱟᱵᱚ ᱜᱩᱨᱤᱡ ᱵᱟᱸᱫᱮ ᱠᱟᱛᱮ ᱵᱚᱱ ᱫᱚᱦᱚ ᱠᱟᱜᱼᱟ ᱡᱟᱦᱟᱸ ᱫᱚ ᱪᱟᱥᱟᱭ ᱠᱟᱹᱢᱤᱨᱮ ᱟᱹᱰᱤ ᱱᱟᱯᱟᱭ ᱥᱟᱨ ᱨᱮᱱᱟᱜ ᱮ ᱠᱟᱹᱢᱤᱭᱟ ᱥᱟᱶ ᱥᱟᱶᱛᱮ ᱡᱟᱦᱟᱸᱭ ᱯᱚᱞᱴᱨᱤ ᱥᱤᱢ ᱢᱮᱱᱟᱜ ᱠᱚᱣᱟ ᱵᱚᱭᱞᱟᱨ ᱥᱤᱢ ᱢᱮᱱᱟᱜ ᱠᱚᱣᱟ ᱩᱱᱠᱩ ᱠᱚᱣᱟ ᱦᱚᱸ ᱚᱸᱡᱽᱨᱟ ᱢᱤᱫ ᱡᱟᱭᱜᱟᱨᱮ ᱴᱷᱟᱹᱣᱠᱟᱹ ᱠᱟᱛᱮᱜ ᱫᱚᱦᱚ ᱫᱚᱨᱠᱟᱨ ᱠᱟᱱᱟ ᱟᱨ ᱫᱚᱦᱚ ᱜᱟᱱᱚᱜᱼᱟ ᱪᱮᱫᱟᱜ ᱥᱮ ᱚᱱᱟ ᱠᱚᱦᱚᱸ ᱟᱹᱵᱩ ᱟᱹᱰᱤ ᱞᱟᱹᱠᱛᱤ ᱠᱟᱹᱢᱤᱨᱮ ᱞᱟᱜᱟᱜᱼᱟ ᱡᱮᱞᱮᱠᱟ ᱜᱟᱹᱰᱭᱟᱹ ᱨᱮ ᱡᱟᱦᱟᱸ ᱦᱟᱹᱠᱩ ᱵᱚᱱ ᱥᱟᱵ ᱠᱚᱣᱟ ᱪᱟᱥ ᱠᱚᱛᱮ ᱚᱱᱟ ᱩᱱᱠᱩ ᱦᱟᱹᱠᱩᱣᱟᱜ ᱡᱚᱢᱟᱜ ᱞᱮᱠᱟ ᱛᱮᱦᱚᱸ ᱯᱳᱞᱴᱨᱤ ᱥᱮ ᱵᱚᱭᱞᱟᱨᱟᱜ ᱡᱟᱦᱟᱸ ᱚᱸᱡᱽᱨᱟ ᱢᱮᱱᱟᱜᱼᱟ ᱚᱱᱟ ᱵᱮᱣᱦᱟᱨ ᱜᱟᱱᱚᱜᱼᱟ